ᱡᱚᱢ ᱧᱩ ᱫᱚ ᱢᱟᱱᱮ ᱥᱚᱢᱚᱭ ᱥᱚᱢᱚᱭ ᱡᱚᱢ ᱦᱩᱭᱩᱜ ᱛᱟᱢᱟ ᱟᱲᱟᱱ ᱠᱩᱡ ᱞᱮ ᱮᱢ ᱠᱟᱢ ᱚᱱᱟᱢ ᱡᱚᱢᱟ ᱟᱨ ᱨᱮᱥᱴᱨᱮᱢ ᱛᱟᱦᱮᱱᱟ ᱪᱟᱵᱟᱣᱟᱠᱟᱱᱟ ᱛᱟᱦᱚᱞᱮ ᱟᱨᱢᱤᱫ ᱫᱷᱟᱣ ᱦᱤᱡᱩᱜ ᱢᱮ ᱱᱟᱨᱥᱤᱝᱦᱚᱢ ᱨᱮ ᱟᱨ ᱢᱤᱫ ᱫᱷᱟᱣ ᱫᱮᱠᱷᱟᱣ ᱪᱟᱞᱟᱜ ᱢᱮ ᱦᱮᱸ ᱢᱟᱱᱮ ᱨᱟᱱᱮᱢ ᱡᱚᱢ ᱤᱫᱤ ᱞᱮᱠᱷᱟᱡ ᱫᱚ ᱢᱟᱱᱮ ᱴᱷᱤᱠᱩᱜ ᱟᱢ ᱦᱟᱞᱳ ᱦᱮᱸ ᱴᱷᱤᱠᱩᱜ ᱜᱮᱭᱟᱢ ᱨᱟᱱᱮᱢ ᱡᱚᱢ ᱫᱤ ᱞᱮᱠᱷᱟᱱᱮᱢ ᱴᱷᱤᱠᱩᱜ ᱜᱮᱭᱟ ᱵᱟᱝ ᱦᱩᱭᱩᱜᱼᱟ ᱡᱚᱢ ᱧᱩ ᱫᱚ ᱴᱟᱭᱤᱢ ᱢᱮᱢ ᱡᱚᱢ ᱧᱩᱭᱟ ᱟᱨ ᱡᱟᱦᱟᱸ ᱱᱟᱜ ᱯᱷᱨᱩᱴ ᱠᱩᱡ ᱚᱱᱟ ᱯᱷᱚᱞ ᱠᱚᱢ ᱡᱚᱢᱟ ᱨᱮᱥᱴ ᱮᱢ ᱦᱟᱛᱟᱣᱟ ᱡᱮᱢᱚᱱ ᱟᱯᱮᱞ ᱠᱟᱭᱨᱟ ᱚᱱᱟ ᱯᱷᱚᱞᱠᱚᱢ ᱡᱚᱢᱞᱮᱠᱷᱟᱡ ᱠᱷᱤᱡᱩᱨ ᱚᱱᱟᱠᱩᱡ

ᱦᱮᱸ ᱟᱨ ᱱᱟᱨᱥᱤᱝᱦᱚᱢ ᱮᱢ ᱦᱤᱡᱩᱜᱼᱟ ᱛᱚ ᱯᱚᱨᱮ ᱥᱚᱯᱛᱟᱦᱚ ᱵᱟᱭᱤᱥ ᱛᱟᱹᱨᱤᱠᱮᱢ ᱦᱤᱡᱩᱜᱼᱟ ᱦᱮᱸ ᱚᱱᱟ ᱠᱚ ᱡᱚᱛᱚᱢ ᱟ ᱜᱩ ᱛᱚᱨᱟᱭᱟ ᱦᱮᱸ ᱟᱨᱢᱤᱜᱫᱷᱟᱣ ᱪᱮᱠᱟᱯ ᱦᱩᱭᱩᱜᱼᱟ ᱢᱟᱱᱮ ᱛᱤᱱᱟᱹᱜ ᱜᱟᱝ ᱥᱩᱨᱤᱨ ᱢᱟᱱᱮ ᱢᱚᱡᱽ ᱠᱟᱱ ᱛᱟᱢᱟ ᱦᱮᱸ

ᱦᱮᱸ ᱮᱱᱮ ᱪᱮᱫᱞᱮᱠᱟ ᱧ ᱞᱟ ᱭᱟᱫ ᱢᱮᱭᱟ ᱴᱟᱭᱤᱢ ᱴᱟᱭᱤᱢᱮᱢ ᱡᱚᱢᱟ ᱨᱟᱱᱠᱚᱢ ᱡᱚᱢᱟ ᱮᱱᱮ ᱯᱷᱚᱞ ᱠᱩᱡ ᱱᱟ ᱠᱩᱡ ᱡᱚᱢᱟᱢ ᱦᱮᱸ ᱵᱟ ᱱᱩᱜ ᱛᱟᱢᱟ ᱢᱟᱱᱮ ᱨᱟᱱᱮᱢ ᱡᱚᱢ ᱫᱤ ᱞᱮᱠᱷᱟᱡ ᱫᱚ ᱴᱷᱤᱠᱩᱜ ᱜᱮᱭᱟᱢ

ᱦᱮᱸ ᱦᱮᱸ ᱧᱮᱞ ᱛᱟ ᱢᱟ ᱧ

ᱦᱮᱸ ᱦᱟ ᱡᱩᱜ ᱠᱟᱱ ᱜᱤᱭᱟ ᱧ ᱤᱧᱫᱚ ᱯᱚᱨ ᱥᱚᱯᱛᱟᱫᱚ ᱢᱟᱱᱮ ᱫᱤᱱᱵᱮᱞᱟ ᱰᱤᱣᱩᱴᱤ ᱯᱟᱲᱟᱜ ᱛᱤᱧᱟᱹ ᱦᱮᱸ

ᱦᱮᱸ ᱛᱟᱦᱮᱱ ᱠᱟᱱ ᱜᱤᱭᱟ ᱧ ᱦᱮᱸ ᱴᱷᱤᱠ ᱜᱮᱭᱟ ᱦᱤᱡᱩᱜᱼᱟᱢ ᱦᱟᱸᱜ ᱛᱟᱦᱮᱞᱮ ᱯᱚᱨᱮᱨ ᱥᱚᱯᱛᱟᱦᱚ ᱵᱟᱭᱤᱥ ᱛᱟᱹᱨᱤᱠᱷ ᱦᱮᱸ